ᱢᱚᱬᱮ ᱥᱮᱨᱢᱟ ᱞᱟᱦᱟ ᱫᱚ ᱦᱚᱲ ᱟᱹᱰᱤ ᱱᱟᱫᱟᱱ ᱜᱮᱠᱚ ᱛᱟᱦᱮᱸᱠᱟᱱᱟ ᱟᱹᱰᱤ ᱠᱷᱟᱱ ᱟᱹᱰᱤ ᱨᱮᱸᱜᱮᱡ ᱜᱮ ᱚᱲᱟᱜ ᱫᱩᱣᱟᱹᱨ ᱵᱟᱝ ᱛᱟᱦᱮᱸᱠᱟᱱ ᱛᱟᱠᱚ ᱛᱮᱦᱚᱸᱜ ᱛᱮ ᱡᱚᱠᱷᱚᱱᱮ ᱦᱚᱭ ᱫᱟᱜᱟ ᱦᱚᱭ ᱫᱟᱜ ᱛᱮ ᱢᱟᱱᱮ ᱚᱲᱟᱜ ᱫᱩᱣᱟᱹᱨ ᱵᱟᱝ ᱠᱷᱟᱹᱛᱤᱨ ᱛᱮ ᱟᱹᱰᱤ ᱠᱚᱥᱴᱚ ᱜᱮᱠᱚ ᱛᱟᱦᱮᱸᱠᱟᱱᱟ ᱚᱠᱚᱭ ᱫᱚ ᱢᱟᱱᱮ ᱨᱟᱵᱟᱝ ᱫᱤᱱ ᱠᱤᱪᱨᱤᱡ ᱠᱚ ᱵᱟᱝ ᱛᱟᱦᱮᱸᱠᱟᱱᱟ ᱢᱟᱱᱮ ᱟᱹᱰᱤ ᱠᱚᱥᱴᱚ ᱜᱮ ᱠᱚ ᱛᱟᱦᱮᱸᱠᱟᱱᱟ ᱟᱨ ᱱᱤᱛᱳᱜ ᱫᱚ ᱟᱵᱚ ᱯᱚᱥᱪᱤᱢ ᱵᱟᱝᱞᱟ ᱨᱮ ᱟᱵᱚᱨᱮᱱ ᱥᱚᱨᱠᱟᱨ ᱢᱟᱱᱮ ᱚᱲᱟᱜ ᱮᱭ ᱮᱢ ᱠᱟᱱᱟ ᱤᱱᱫᱨᱟᱵᱟᱥ ᱚᱲᱟᱜ ᱟᱨ ᱚᱲᱟᱜ ᱮᱢ ᱠᱟᱛᱮᱫ ᱟᱨᱦᱚᱸ ᱢᱟᱱᱮ ᱟᱭᱢᱟ ᱨᱚᱠᱚᱢ ᱯᱨᱚᱠᱚᱞᱯᱚᱭ ᱮᱢ ᱠᱟᱱᱟ ᱟᱭᱢᱟ ᱥᱩᱡᱩᱜᱽ ᱥᱩᱵᱤᱛᱟᱭ ᱮᱢ ᱠᱟᱱᱟ ᱡᱮ ᱱᱤᱛᱳᱜ ᱩᱝᱠᱩ ᱵᱩᱰᱷᱤ ᱵᱚᱭᱚᱥ ᱠᱚ ᱵᱩᱰᱷᱤ ᱦᱟᱲᱟᱢ ᱦᱚᱲ ᱩᱝᱠᱩ ᱵᱚᱭᱚᱥᱠᱚ ᱵᱷᱟᱛᱟᱭ ᱮᱢᱟᱣᱠᱚ ᱠᱟᱱᱟ ᱟᱨᱦᱚᱸ ᱢᱤᱫᱴᱮᱱ ᱯᱨᱚᱠᱞᱯᱚ ᱡᱚᱭ ᱡᱚᱦᱟᱨᱮᱭ ᱮᱢᱟᱣᱟᱠᱚ ᱠᱟᱱᱟ ᱟᱨ ᱱᱩᱠᱩ ᱞᱟᱹᱴᱩ ᱠᱚ ᱤᱭᱟᱹ ᱛᱮ ᱱᱩᱠᱩ ᱡᱮᱴᱟ ᱯᱚᱸᱪᱤᱥ ᱵᱚᱪᱷᱚᱨ ᱠᱷᱚᱱ ᱡᱮᱴᱟ ᱩᱱᱠᱩ ᱩᱱᱠᱩ ᱞᱚᱠᱠᱷᱤ ᱵᱷᱟᱱᱰᱟᱨᱮᱭ ᱮᱢᱟᱣᱟᱠᱚ ᱠᱟᱱᱟ ᱢᱟᱱᱮ ᱟᱭᱢᱟ ᱜᱚᱴᱟᱝ ᱱᱤᱛᱳᱜ ᱫᱚ ᱥᱩᱡᱳᱜᱽ ᱥᱩᱵᱤᱫᱟᱭ ᱮᱢᱟᱣᱟᱠᱚ ᱠᱟᱱᱟ ᱟᱫᱚ ᱞᱟᱦᱟᱛᱮ ᱞᱮᱠᱟ ᱟᱨ ᱦᱚᱸᱜᱼᱚᱭ ᱡᱮ ᱨᱮᱸᱜᱮᱡ ᱵᱟᱹᱱᱩᱜᱼᱟ ᱟᱨᱦᱚᱸ ᱢᱤᱫᱴᱮᱱ ᱥᱚᱨᱠᱟᱨᱮ ᱠᱟᱹᱢᱤᱭ ᱟᱠᱟᱜᱼᱟ ᱡᱮ ᱟᱵᱚ ᱡᱮ ᱨᱮᱥᱚᱱ ᱵᱚᱱ ᱧᱟᱢᱮᱫ ᱠᱟᱱ ᱚᱱᱟ ᱨᱮᱥᱚᱱ ᱵᱮᱜᱚᱨ ᱯᱟᱭᱥᱟ ᱛᱮᱭ ᱮᱢᱚᱜᱚᱜ ᱠᱟᱱᱟ ᱯᱷᱨᱤ ᱛᱮᱭ ᱮᱢᱚᱜᱚᱜ ᱠᱟᱱᱟ ᱨᱮᱥᱚᱱ ᱢᱟᱱᱮ ᱰᱤᱞᱟᱨ ᱴᱷᱮᱱ ᱦᱚᱸ ᱵᱟᱝ ᱪᱟᱞᱟᱜ ᱦᱩᱭᱩᱜᱚᱜ ᱠᱟᱱᱟ ᱚᱲᱟᱜ ᱛᱮᱜᱮ ᱟᱹᱜᱩ ᱚᱴᱚ ᱠᱟᱜ ᱠᱟᱱᱟ ᱟᱫᱚ ᱱᱤᱛᱳᱜ ᱫᱚ ᱮᱱᱠᱷᱟᱱ ᱨᱮᱸᱜᱮᱡ ᱫᱚ ᱵᱟᱹᱱᱩᱜᱚᱜᱼᱟ ᱡᱮ ᱵᱮᱜᱚᱨ ᱯᱟᱭᱥᱟ ᱛᱮ ᱨᱮᱥᱚᱱ ᱧᱟᱢᱚᱜᱚᱜ ᱠᱟᱱᱟ ᱟᱫᱚ ᱤᱧ ᱫᱚ ᱱᱚᱣᱟ ᱜᱮ ᱟᱹᱰᱤ ᱠᱩᱥᱤᱧ ᱵᱩᱡᱷᱟᱹᱣᱟ